ᱵᱷᱟᱨᱚᱛ ᱨᱮᱭᱟᱜ ᱥᱤᱱᱮᱢᱟ ᱟᱨ ᱥᱮᱨᱮᱧ ᱤᱫᱤ ᱠᱟᱛᱮ ᱤᱧᱟᱹᱝ ᱢᱚᱱᱮ ᱨᱮᱫᱚ ᱟᱹᱰᱤ ᱨᱟᱹᱥᱠᱟᱹ ᱜᱮ ᱢᱮᱱᱟᱜᱼᱟ ᱟᱵᱚᱣᱟᱜ ᱥᱤᱱᱮᱢᱟ ᱟᱨ ᱥᱮᱨᱮᱧ ᱛᱟᱞᱟ ᱛᱮᱜᱮ ᱟᱵᱚᱣᱟᱜ ᱥᱚᱢᱟᱡᱽ ᱨᱮᱱᱟᱜ ᱪᱤᱛᱟᱹᱨ ᱥᱤᱱᱮᱢᱟ ᱨᱮᱱ ᱯᱟᱴᱷᱚᱠ ᱟᱨ ᱯᱟᱴᱷᱚᱠᱤᱭᱟᱹ ᱠᱚ ᱠᱚ ᱥᱟᱵ ᱨᱟᱠᱟᱵᱟ ᱥᱤᱱᱮᱢᱟ ᱥᱟᱶᱼᱥᱟᱶᱛᱮ ᱥᱮᱨᱮᱧ ᱠᱚ ᱛᱟᱞᱟ ᱛᱮ ᱡᱟᱦᱟᱸᱭ ᱠᱚᱠᱚ ᱧᱮᱼᱧᱮᱞᱤᱭᱟᱹ ᱠᱚ ᱠᱚ ᱛᱟᱦᱮᱱᱟ ᱱᱩᱠᱩ ᱠᱚᱣᱟᱜ ᱢᱚᱱᱮ ᱨᱮ ᱨᱟᱹᱥᱠᱟᱹ ᱨᱟᱠᱟᱵ ᱦᱤᱡᱩᱜᱼᱟ ᱱᱤᱛᱚᱜ ᱡᱟᱦᱟᱸᱭ ᱠᱚᱵᱚᱱ ᱧᱮᱞ ᱧᱟᱢ ᱠᱚᱣᱟ ᱟᱵᱚᱨᱮᱱ ᱯᱟᱴᱷᱚᱠ ᱯᱟᱹᱴᱷᱚᱹᱠᱤᱭᱟᱹ ᱠᱚ ᱤᱱᱟᱹ ᱢᱩᱫᱽ ᱨᱮ ᱟᱵᱚᱨᱮᱱ ᱯᱟᱴᱷᱚᱠ ᱞᱮᱠᱟᱛᱮ ᱞᱚᱠᱠᱷᱚᱱ ᱥᱚᱨᱮᱱ ᱵᱷᱩᱵᱚᱱ ᱢᱟᱹᱱᱰᱤ ᱥᱮ ᱞᱚᱠᱠᱷᱚᱱ ᱢᱩᱨᱢᱩ ᱱᱩᱠᱩ ᱠᱚᱫᱚ ᱟᱹᱰᱤ ᱤᱧᱟᱹᱝ ᱢᱚᱱᱮ ᱨᱮᱫᱚ ᱟᱹᱰᱤ ᱱᱟᱯᱟᱭ ᱥᱟᱞᱟᱜ ᱨᱟᱹᱥᱠᱟᱹ ᱥᱟᱞᱟᱜ ᱢᱚᱱᱮ ᱠᱚ ᱵᱷᱤᱡᱟᱹᱣ ᱛᱤᱧᱟᱹ ᱥᱤᱱᱮᱢᱟ ᱡᱚᱜᱚᱛ ᱯᱟᱦᱟᱴᱟ ᱥᱮᱫ ᱠᱷᱚᱱ ᱚᱱᱟ ᱥᱟᱶᱛᱮ ᱡᱟᱦᱟᱸᱭ ᱯᱟᱹᱴᱷᱚᱠᱤᱭᱟᱹ ᱠᱚ ᱢᱮᱱᱛᱮᱫᱚ ᱵᱤᱨᱵᱟᱦᱟ ᱦᱟᱸᱥᱫᱟᱜ ᱥᱮ ᱟᱨᱚ ᱡᱟᱦᱟᱸᱭ ᱠᱚ ᱢᱮᱱᱟᱜ ᱠᱚᱣᱟ ᱱᱩᱠᱩ ᱠᱚᱦᱚᱸ ᱤᱧᱟᱹᱝ ᱢᱚᱱᱮ ᱨᱮ ᱟᱹᱰᱤ ᱨᱟᱹᱥᱠᱟᱹ ᱠᱚ ᱯᱷᱩᱴᱟᱹᱣᱟ ᱱᱤᱛᱚᱜ ᱞᱚᱠᱠᱷᱚᱱ ᱢᱩᱨᱢᱩᱣᱟᱜ ᱡᱟᱦᱟᱸ ᱠᱚ ᱥᱤᱱᱮᱢᱟ ᱢᱮᱱᱟᱜ ᱛᱟᱭᱟ ᱚᱱᱟ ᱥᱤᱱᱮᱢᱟ ᱢᱩᱫᱽ ᱨᱮ ᱤᱧ ᱠᱩᱥᱤᱣᱟᱛᱟᱭ ᱜᱮᱭᱟ ᱥᱟᱹᱜᱩᱱ ᱠᱩᱱᱟᱹᱢᱤ ᱜᱤᱫᱤ ᱢᱮᱞᱮ ᱠᱚᱭᱮᱞ ᱦᱟᱞᱮᱰᱟᱞᱮ ᱥᱮ ᱥᱟᱶᱛᱟ ᱥᱚᱸᱜᱷᱟ ᱨᱮ ᱦᱮᱸᱫᱮ ᱠᱩᱞ ᱱᱚᱜ ᱱᱚᱝᱠᱟᱱᱟᱜ ᱟᱭᱟᱜ ᱡᱟᱦᱟᱸ ᱥᱤᱱᱮᱢᱟ ᱛᱟᱭ ᱱᱚᱣᱟ ᱥᱤᱱᱮᱢᱟ ᱠᱚᱫᱚ ᱤᱧᱟᱹᱝ ᱢᱚᱱᱮ ᱨᱮ ᱟᱹᱰᱤ ᱡᱳᱨ ᱜᱮ ᱜᱟᱛᱷᱟᱣ ᱟᱠᱟᱱᱟ ᱱᱤᱛ ᱫᱷᱟᱹᱵᱤᱡ ᱛᱮᱦᱚᱸ ᱚᱱᱟ ᱥᱟᱶᱛᱮ ᱟᱵᱚᱨᱮᱱ ᱱᱟᱣᱟ ᱯᱟᱴᱷᱚᱠᱤᱭᱟᱹ ᱯᱟᱴᱷᱚᱠ ᱡᱟᱦᱟᱸᱭ ᱵᱷᱩᱵᱚᱱ ᱢᱟᱹᱱᱰᱤ ᱜᱚᱝᱠᱮ ᱦᱚᱸ ᱟᱹᱰᱤ ᱨᱟᱹᱥᱠᱟᱹ ᱥᱟᱞᱟᱜ ᱜᱮ ᱱᱚᱣᱟ ᱥᱤᱱᱮᱢᱟ ᱡᱚᱜᱚᱛ ᱨᱮ ᱟᱹᱰᱤ ᱱᱟᱯᱟᱭ ᱜᱮ ᱩᱫᱩᱜ ᱥᱚᱫᱚᱨ ᱟᱵᱚᱱᱟ ᱟᱵᱚᱣᱟᱜ ᱥᱤᱱᱮᱢᱟ ᱡᱚᱜᱚᱛ ᱫᱚ ᱟᱵᱚᱣᱟᱜ ᱥᱚᱢᱟᱡᱽ ᱨᱮᱱᱟᱜ ᱪᱤᱛᱟᱹᱨ ᱯᱷᱩᱴᱟᱹᱣ ᱥᱟᱶᱼᱥᱟᱶᱛᱮ ᱟᱵᱚᱣᱟᱜ ᱥᱚᱢᱟᱡᱽ ᱨᱮᱱᱟᱜ ᱟᱹᱨᱤᱪᱟᱹᱞᱤ ᱠᱟᱞᱪᱟᱨ ᱠᱚ ᱥᱟᱵ ᱫᱚᱦᱚᱭ ᱛᱟᱵᱚᱱᱟ ᱟᱵᱚ ᱥᱟᱱᱟᱢ ᱠᱚᱣᱟᱜ ᱜᱮ ᱞᱟᱹᱠᱛᱤ ᱢᱮᱱᱟᱜ ᱛᱟᱵᱚᱱᱟ ᱡᱮ ᱱᱩᱠᱩ ᱥᱤᱱᱮᱢᱟ ᱨᱮᱱ ᱡᱟᱦᱟᱸᱭ ᱯᱟᱴᱷᱚᱠ ᱯᱟᱴᱷᱚᱹᱠᱤᱭᱟᱹ ᱠᱟᱱᱟ ᱠᱚ ᱱᱩᱠᱩ ᱠᱚ ᱜᱚᱲ ᱜᱚᱯᱲᱚ ᱠᱟᱛᱮ ᱟᱵᱚᱣᱟᱜ ᱥᱚᱢᱟᱡᱽ ᱨᱮ ᱥᱟᱵ ᱨᱟᱠᱟᱵ ᱞᱟᱹᱠᱛᱤ ᱢᱮᱱᱟᱜ ᱛᱟᱵᱚᱱᱟ ᱱᱤᱛᱚᱜ ᱡᱟᱦᱟᱸᱭ ᱜᱟᱭᱱᱟ ᱠᱚᱦᱚᱸ ᱢᱮᱱᱟᱜ ᱠᱚᱣᱟ ᱱᱩᱠᱩ ᱠᱚ ᱢᱚᱫᱽᱫᱷᱮ ᱡᱟᱦᱟᱸᱭ ᱥᱤᱝᱨᱟᱹᱭ ᱥᱚᱨᱮᱱ ᱱᱩᱭᱟᱜ ᱥᱮᱨᱮᱧ ᱫᱚ ᱟᱹᱰᱤᱜᱮᱧ ᱢᱚᱱᱮ ᱠᱷᱚᱱᱤᱧ ᱠᱩᱥᱤᱣᱟᱛᱟᱭᱟ ᱤᱧ ᱫᱚ ᱩᱱᱤᱭᱟᱜ ᱥᱤᱨᱤᱧ ᱥᱟᱨᱟ ᱫᱤᱱ ᱜᱮ ᱟᱸᱡᱚᱢ ᱥᱟᱱᱟᱧᱟ

ᱤᱧᱟᱹᱝ ᱢᱚᱱᱮ ᱨᱮᱦᱚᱸ ᱟᱹᱰᱤ ᱡᱳᱨ ᱜᱮ ᱩᱱᱤᱭᱟᱜ ᱥᱤᱨᱤᱧᱮ ᱵᱷᱤᱡᱟᱹᱣ ᱛᱤᱧᱟᱹ